ᱜᱷᱟᱨᱚᱸᱡᱽ ᱨᱮ ᱟᱭᱢᱟ ᱠᱟᱹᱢᱤ ᱜᱮ ᱵᱟᱝ ᱦᱩᱭ ᱵᱟᱡᱟᱣ ᱠᱟᱫᱟ ᱠᱳ ᱪᱮᱫᱟᱜ ᱥᱮ ᱱᱚᱣᱟ ᱨᱮ ᱧᱮᱞᱚᱜᱚᱜ ᱠᱟᱱᱟ ᱢᱤᱫᱴᱮᱱ ᱚᱲᱟᱜ ᱵᱤᱱ ᱯᱩᱨᱟᱹᱣ ᱜᱮ ᱢᱮᱱᱟᱜᱼᱟ ᱤᱱᱟᱹᱜ ᱛᱮᱜᱮ ᱱᱟᱛᱮ ᱪᱟᱥ ᱟᱵᱟᱫᱽ ᱠᱟᱹᱢᱤ ᱦᱤᱡᱩᱜ ᱠᱟᱱᱟ ᱚᱱᱟ ᱦᱚᱸ ᱴᱷᱤᱠ ᱞᱮᱠᱟ ᱵᱟᱠᱳ ᱥᱚᱢᱚᱭ ᱚᱠᱛᱮ ᱵᱟᱠᱚ ᱮᱢ ᱫᱟᱲᱮᱭᱟᱜ ᱠᱟᱱᱟ ᱟᱨ ᱪᱟᱥ ᱟᱵᱟᱫᱽ ᱞᱟᱜᱟᱣ ᱠᱟᱛᱮᱫ ᱚᱱᱟᱨᱮ ᱠᱷᱚᱫᱽ ᱠᱚ ᱫᱟᱜ ᱠᱳ ᱵᱟᱠᱳ ᱮᱢ ᱫᱟᱲᱮᱭᱟᱜ ᱠᱟᱱᱟ ᱚᱱᱟᱠᱷᱟᱛᱤᱨ ᱟᱭᱢᱟ ᱪᱟᱥᱵᱟᱥ ᱵᱟᱝ ᱦᱩᱭᱩᱜ ᱠᱟᱱᱟ ᱪᱟᱥ ᱨᱮᱭᱟᱜ ᱞᱟᱹᱠᱛᱤ ᱫᱚ ᱟᱹᱰᱤ ᱢᱟᱨᱟᱝᱜᱮ ᱢᱮᱱᱟᱜᱼᱟ ᱜᱷᱟᱨᱚᱸᱡᱽ ᱨᱮ ᱪᱮᱫᱟᱜ ᱥᱮ ᱪᱟᱥ ᱟᱵᱟᱫᱽ ᱟᱨᱡᱟᱣ ᱠᱟᱛᱮᱫ ᱡᱚᱢ ᱵᱟᱧᱪᱟᱣᱚᱜ ᱜᱮ ᱱᱚᱣᱟ ᱜᱦᱟᱨᱚᱸᱡᱽ ᱨᱮᱭᱟᱜ ᱟᱥᱚᱞ ᱯᱟᱱᱛᱷᱟ ᱫᱚ ᱠᱟᱱᱟ